ᱚᱞᱜᱩᱨᱩ ᱯᱚᱱᱰᱤᱛ ᱨᱚᱜᱷᱩᱱᱟᱛᱷ ᱢᱩᱨᱢᱩ ᱫᱚ ᱩᱱᱤᱥᱥᱚ ᱯᱟᱸᱪ ᱥᱟᱞ ᱯᱟᱸᱪᱮᱭ ᱢᱮᱹ ᱵᱟᱹᱭᱥᱟᱹᱠᱷ ᱯᱩᱨᱱᱤᱢᱟ ᱨᱮ ᱡᱟᱱᱟᱢ ᱞᱮᱱᱟ ᱩᱱᱤ ᱫᱚ ᱚᱞᱪᱤᱠᱤ ᱞᱤᱯᱤ ᱵᱮᱱᱟᱣ ᱞᱮᱫ ᱛᱟᱦᱮᱸ ᱠᱟᱱᱟ ᱟᱨ ᱢᱤᱫ ᱥᱟᱶᱛᱟ ᱫᱚᱨᱚᱫᱤᱭᱟᱹ ᱚᱱᱚᱲᱦᱤᱭᱟᱹ ᱥᱟᱨᱚᱫᱟ ᱯᱨᱚᱥᱟᱫᱽ ᱠᱤᱥᱠᱩ ᱫᱚ ᱩᱱᱤᱥᱥᱚ ᱩᱱᱛᱨᱤᱥ ᱥᱟᱞᱨᱮ ᱫᱩᱥᱨᱟ ᱯᱷᱮᱵᱨᱩᱣᱟᱨᱤ ᱡᱟᱱᱟᱢ ᱞᱮᱱᱟ ᱟᱨ ᱢᱤᱫ ᱚᱱᱚᱞᱤᱭᱟᱹ ᱵᱟᱹᱵᱩᱞᱟᱞ ᱢᱩᱨᱢᱩ ᱩᱱᱤᱥᱥᱚ ᱩᱱᱩᱪᱚᱞᱞᱤᱥ ᱥᱟᱞ ᱵᱟᱨᱳᱭ ᱡᱟᱱᱣᱟᱨᱤ ᱡᱟᱱᱟᱢ ᱞᱮᱱᱟ ᱟᱨ ᱢᱤᱫ ᱚᱱᱚᱞᱤᱭᱟᱹ ᱥᱟᱶᱛᱟ ᱫᱚᱨᱚᱫᱤᱭᱟᱹ ᱠᱚᱵᱤ ᱫᱷᱤᱨᱮᱱᱫᱨᱚᱱᱟᱛᱷ ᱵᱟᱥᱠᱮ ᱩᱱᱤ ᱫᱚ ᱩᱱᱤᱥᱥᱚ ᱛᱨᱤᱥ ᱥᱟᱞ ᱪᱳᱫᱽᱫᱳᱭ ᱡᱩᱱ ᱮ ᱡᱟᱱᱟᱢ ᱞᱮᱱᱟ ᱟᱨ ᱢᱤᱫ ᱠᱚᱵᱤ ᱰᱚᱠᱴᱚᱨ ᱰᱚᱢᱚᱱ ᱥᱟᱦᱩ ᱥᱚᱢᱤᱨ ᱫᱚ ᱩᱱᱤᱥᱥᱚ ᱪᱚᱵᱽᱵᱤᱥ ᱥᱟᱞᱨᱮ ᱛᱤᱨᱤᱥ ᱡᱩᱱ ᱮ ᱡᱟᱱᱟᱢ ᱞᱮᱱᱟ ᱱᱩᱭ ᱚᱱᱚᱞᱤᱭᱟᱹ ᱜᱚᱝᱠᱮ ᱦᱚᱸ ᱟᱭᱢᱟ ᱫᱟᱢᱟᱱ ᱚᱱᱚᱞ ᱯᱩᱛᱷᱤ ᱠᱚᱭ ᱚᱞᱟᱠᱟᱫᱟ